ᱤᱧ ᱫᱚ ᱥᱚᱨᱠᱟᱨᱤ ᱤᱥᱠᱤᱢ ᱠᱷᱚᱱ ᱥᱩᱵᱤᱫᱟ ᱫᱚ ᱵᱟᱹᱧ ᱧᱟᱢ ᱟᱠᱟᱫᱟ ᱢᱟᱨᱟᱝ ᱢᱚᱱᱛᱨᱤ ᱟᱵᱟᱥ ᱡᱳᱡᱳᱱᱟ ᱵᱟᱝᱠᱷᱟᱱ ᱱᱚᱣᱟ ᱞᱮᱠᱟᱱ ᱮᱴᱟᱜ ᱚᱠᱟ ᱯᱚᱱᱛᱷᱟ ᱢᱟᱨᱟᱝ ᱢᱚᱱᱛᱨᱤ ᱟᱵᱟᱥ ᱡᱳᱡᱳᱱᱟ ᱫᱚ ᱨᱮᱸᱜᱮᱡ ᱱᱟᱪᱟᱨ ᱡᱚᱢᱤᱼᱡᱚᱢᱟ ᱚᱠᱚᱭ ᱠᱚᱣᱟᱜ ᱮᱠᱟᱞ ᱵᱟᱹᱱᱩᱜ ᱟᱱᱟᱝ ᱱᱚᱝᱠᱟᱱ ᱦᱚᱲ ᱠᱚ ᱧᱟᱢᱮᱫ ᱧᱟᱢᱮᱫᱟ ᱠᱤᱱᱛᱩ ᱱᱟᱦᱟᱜ ᱡᱩᱜᱽ ᱨᱮᱫᱚ ᱵᱤᱵᱷᱤᱱᱱᱚ ᱥᱮᱫ ᱞᱮᱠᱟᱛᱮ ᱱᱟᱯᱟᱭ ᱚᱲᱟᱜ ᱫᱩᱣᱟᱹᱨ ᱦᱚᱲ ᱠᱚᱜᱮ ᱟᱵᱟᱨ ᱟᱵᱟᱥ ᱡᱳᱡᱳᱱᱟ ᱨᱮᱠᱚ ᱤᱭᱟᱹ ᱞᱟᱹᱠᱛᱤ ᱠᱟᱱᱟ ᱠᱚ ᱱᱚᱝᱠᱟᱱᱟᱜ